ᱟᱵᱚ ᱱᱚᱣᱟ ᱥᱟᱱᱛᱟᱲ ᱥᱟᱶᱛᱟ ᱞᱟᱦᱟᱛᱮ ᱞᱟᱹᱜᱤᱫ ᱥᱮᱪᱮᱫ ᱟᱹᱰᱤ ᱜᱮ ᱞᱟᱹᱠᱛᱤᱭᱟ ᱪᱮᱫᱟᱜ ᱥᱮ ᱥᱮᱫᱟᱭ ᱵᱤᱫᱟᱹᱞ ᱠᱷᱚᱡ ᱮᱠᱷᱚᱱᱳ ᱟᱵᱚ ᱫᱚ ᱱᱩᱠᱩ ᱫᱤᱠᱩ ᱠᱚ ᱴᱷᱮᱱ ᱠᱷᱚᱡ ᱟᱵᱚᱣᱟᱜ ᱡᱩᱢᱤ ᱡᱟᱭᱜᱟ ᱠᱚᱵᱩᱱ ᱮᱲᱮ ᱚᱪᱩᱜ ᱠᱟᱱᱟ ᱟᱵᱚ ᱡᱩᱫᱤ ᱵᱟᱚᱱ ᱢᱮᱫ ᱢᱟᱨᱥᱟᱞ ᱞᱮᱱᱠᱷᱟᱱ ᱟᱹᱠᱤᱞ ᱜᱮᱭᱟᱱ ᱛᱟᱦᱮᱸ ᱞᱮᱱ ᱛᱟᱵᱚᱱ ᱠᱷᱟᱱ ᱱᱩᱠᱩ ᱫᱤᱠᱩ ᱠᱚ ᱴᱷᱮᱱ ᱟᱵᱩ ᱡᱩᱢᱤ ᱡᱟᱭᱜᱟ ᱵᱟᱵᱚᱱ ᱮᱲᱮᱜᱼᱟ ᱟᱵᱩ ᱡᱩᱫᱤ ᱵᱚᱱ ᱢᱮᱫ ᱢᱟᱨᱥᱟᱞ ᱞᱮᱱᱠᱷᱟᱱ ᱟᱵᱩ ᱱᱚᱣᱟ ᱥᱟᱱᱛᱟᱲ ᱥᱟᱶᱛᱟ ᱟᱨᱦᱚᱸ ᱵᱚᱱ ᱞᱟᱦᱟ ᱥᱮᱫ ᱵᱚᱱ ᱤᱫᱤ ᱫᱟᱲᱮᱭᱟᱜᱼᱟ ᱟᱨ ᱟᱵᱩ ᱡᱩᱫᱤ ᱵᱚᱱ ᱢᱮᱫ ᱢᱟᱨᱥᱟᱞ ᱛᱟᱦᱮᱸ ᱞᱮᱱ ᱠᱷᱟᱱ ᱚᱠᱚᱭ ᱜᱤ ᱵᱟᱝᱠᱚ ᱫᱟᱲᱮ ᱚᱪᱚᱣᱟᱵᱩᱱᱟ